ᱡᱚᱦᱟᱨ ᱜᱮ ᱚᱻ ᱟᱹᱞᱤᱧ ᱱᱚᱛᱮ ᱫᱟᱢᱯᱟᱲᱟ ᱥᱮᱫ ᱠᱷᱚᱱᱟᱜ ᱯᱷᱩᱞᱢᱚᱱᱤ ᱦᱟᱸᱥᱫᱟ ᱞᱤᱧ ᱞᱟᱹᱭᱮᱫ ᱛᱟᱦᱮᱱᱟ ᱟᱹᱞᱤᱧ ᱞᱤᱧ ᱞᱟᱹᱭᱮᱫ ᱛᱟᱦᱮᱱᱟ ᱡᱮ ᱟᱹᱞᱤᱧ ᱱᱚᱣᱟ ᱵᱟᱲᱟᱭ ᱥᱟᱱᱟᱭᱮᱫ ᱞᱤᱧᱟᱹ ᱡᱮ ᱥᱚᱦᱨᱟᱭ ᱫᱚ ᱪᱮᱫᱟᱜ ᱵᱚᱱ ᱢᱟᱱᱟᱣᱟ ᱦᱮᱸ ᱟᱨ ᱥᱚᱦᱨᱟᱭ ᱨᱮᱫᱚ ᱪᱮᱫ ᱪᱮᱫ ᱠᱚᱵᱚᱱ ᱪᱤᱠᱟᱹᱭᱟ ᱪᱮᱫ ᱞᱮᱠᱟ ᱱᱤᱭᱚᱢ ᱠᱚ ᱦᱮᱸ ᱟᱨ ᱥᱚᱦᱨᱟᱭ ᱫᱚ ᱪᱮᱫ ᱵᱚᱸᱜᱟ ᱵᱚᱱ ᱢᱟᱱᱟᱣᱮᱫᱼᱟ ᱛᱤᱥ ᱚ ᱟᱫᱚ ᱤᱭᱟᱹ ᱫᱚ ᱥᱚᱦᱨᱟᱭ ᱵᱚᱸᱜᱟ ᱨᱮ ᱠᱩᱱᱟᱹᱢᱤ ᱨᱮᱵᱚ ᱥᱚᱦᱨᱟᱭᱚᱜᱼᱟ ᱥᱮ ᱟᱢᱵᱟᱵᱟᱹᱥᱭᱟᱹ ᱨᱮᱵᱚ ᱥᱚᱦᱨᱟᱭᱚᱜᱼᱟ ᱚ ᱦᱚᱸ